ᱪᱟᱨᱡᱟᱨ ᱨᱮᱱᱟᱜ ᱠᱷᱟᱨᱟᱵ ᱫᱤᱠ ᱫᱚ ᱦᱩᱭᱩᱜ ᱠᱟᱱᱟ ᱪᱟᱨᱡᱟᱨ ᱡᱩᱫᱤ ᱵᱳᱨᱰ ᱨᱮ ᱟᱹᱰᱤ ᱠᱷᱚᱱ ᱫᱷᱚᱨᱮᱢ ᱞᱟᱜᱟᱣ ᱠᱟᱜᱼᱟ ᱡᱮᱢᱚᱱ ᱢᱳᱵᱟᱭᱤᱞ ᱮᱢ ᱪᱟᱨᱡᱟ ᱵᱟᱝ ᱠᱷᱟᱱ ᱯᱷᱳᱱᱮᱢ ᱪᱟᱨᱡᱟ ᱟᱹᱰᱤ ᱠᱷᱚᱱᱮᱢ ᱵᱟᱹᱭᱥᱟᱹᱣ ᱞᱮᱠᱷᱟᱱ ᱪᱟᱨᱡᱟᱨ ᱞᱚᱞᱚᱜᱼᱟ ᱪᱟᱨᱡᱟᱨ ᱨᱮᱱᱟᱜ ᱯᱤᱱ ᱛᱮᱫ ᱦᱚᱸ ᱵᱟᱹᱲᱤᱡᱚᱜᱼᱟ ᱠᱤᱝᱵᱟ ᱪᱟᱨᱡᱟᱨ ᱨᱮᱱᱟᱜ ᱛᱟᱨ ᱦᱚᱸ ᱛᱚᱯᱟᱜ ᱫᱟᱲᱮᱭᱟᱜᱼᱟ ᱤᱱᱠᱟᱹ ᱞᱮᱠᱟᱛᱮ ᱪᱟᱨᱡᱟᱨ ᱦᱚᱸ ᱯᱚᱨᱮ ᱯᱚᱨᱮ ᱛᱮ ᱱᱚᱥᱴᱚ ᱥᱮᱫ ᱪᱟᱞᱟᱜᱼᱟ